ᱵᱟᱨᱦᱮ ᱦᱳᱴᱮᱞ ᱥᱮ ᱰᱷᱟᱵᱟ ᱨᱮᱫᱚ ᱤᱧ ᱫᱚ ᱛᱟᱱᱫᱩᱨᱤ ᱨᱩᱴᱤ ᱛᱟᱲᱠᱟ ᱟᱨ ᱢᱟᱴᱚᱨ ᱯᱟᱱᱤᱨ ᱡᱚᱢ ᱵᱤᱥᱤᱧ ᱠᱩᱥᱤᱭᱟᱜᱼᱟ ᱟᱨ ᱚᱱᱟ ᱥᱟᱶᱛᱮ ᱩᱫ ᱩᱛᱩ ᱡᱚᱢ ᱠᱩᱥᱤᱭᱟᱜ ᱟᱹᱧ ᱡᱟᱦᱟᱸ ᱫᱚ ᱢᱟᱥᱨᱩᱢ ᱠᱚ ᱢᱮᱛᱟᱜ ᱠᱟᱱᱟ ᱟᱵᱚ ᱥᱟᱱᱛᱟᱲᱤ ᱛᱮᱫᱚ ᱩᱫ ᱵᱚᱱ ᱢᱮᱛᱟᱜ ᱠᱟᱱᱟ ᱪᱮᱫᱟᱜ ᱥᱮ ᱮᱠ ᱛᱚ ᱩᱫ ᱩᱛᱩ ᱫᱚ ᱱᱚᱣᱟ ᱠᱷᱟᱹᱛᱤᱨ ᱛᱮ ᱵᱮᱥᱤᱧ ᱠᱩᱥᱤᱭᱟᱜᱼᱟ ᱚᱱᱟ ᱵᱟᱨᱚ ᱢᱟᱥ ᱚᱲᱟᱜ ᱨᱮ ᱫᱚ ᱵᱟᱝ ᱩᱛᱩᱜ ᱛᱮ ᱥᱮ ᱵᱟᱝ ᱧᱟᱢᱚᱜ ᱛᱮ ᱚᱱᱟ ᱫᱚ ᱢᱤᱜᱴᱮᱱ ᱥᱚᱢᱚᱭ ᱨᱮᱜᱮ ᱚᱲᱟᱜ ᱨᱮ ᱩᱫ ᱦᱤᱡᱩᱜᱼᱟ ᱟᱨ ᱛᱟᱱᱫᱩᱨᱤ ᱛᱟᱲᱠᱟ ᱛᱟᱱᱫᱩᱨᱤ ᱨᱩᱴᱤ ᱛᱟᱲᱠᱟ ᱟᱨ ᱢᱟᱴᱚᱨ ᱯᱟᱱᱤᱨ ᱫᱚ ᱡᱮᱦᱮᱛᱩ ᱚᱲᱟᱜ ᱨᱮ ᱵᱟᱝ ᱵᱮᱱᱟᱜᱼᱟ ᱚᱱᱟᱛᱮ ᱤᱧ ᱚᱱᱟᱧ ᱠᱩᱥᱤᱭᱟᱜᱼᱟ ᱟᱫᱚ ᱚᱲᱟᱜ ᱨᱮ ᱡᱩᱫᱤ ᱤᱪᱪᱷᱟᱹ ᱦᱩᱭᱩᱜ ᱨᱮᱦᱚᱸ ᱛᱟᱱᱫᱩᱨᱤ ᱨᱩᱴᱤ ᱫᱚ ᱵᱟᱝ ᱵᱮᱱᱟᱜᱼᱟ ᱥᱮ ᱛᱟᱲᱠᱟ ᱦᱚᱸ ᱵᱟᱝ ᱵᱮᱱᱟᱜᱼᱟ ᱥᱮ ᱢᱟᱴᱚᱨ ᱯᱚᱱᱤᱨ ᱦᱚᱸ ᱵᱟᱝ ᱵᱮᱱᱟᱜᱼᱟ ᱠᱟᱨᱚᱱ ᱚᱲᱟᱜ ᱨᱮ ᱱᱚᱝᱠᱟᱱ ᱦᱚᱲ ᱵᱟᱹᱱᱩᱜ ᱞᱮᱭᱟ ᱡᱮ ᱟᱞᱮ ᱚᱱᱟ ᱠᱚ ᱟᱞᱮ ᱞᱮ ᱵᱮᱱᱟᱣ ᱫᱟᱲᱮᱭᱟᱜᱼᱟ ᱥᱮ ᱚᱱᱟ ᱠᱚ ᱪᱮᱫ ᱞᱮᱠᱟ ᱠᱚ ᱵᱮᱱᱟᱣᱟ ᱚᱱᱟ ᱵᱟᱰᱟᱭ ᱢᱮᱱᱟᱜ ᱛᱟᱞᱮᱭᱟ ᱚᱱᱟ ᱠᱷᱟᱹᱛᱤᱨ ᱤᱧ ᱵᱟᱨᱦᱮ ᱨᱮᱫᱚ ᱦᱳᱴᱮᱞ ᱟᱨ ᱰᱷᱟᱵᱟ ᱨᱮᱫᱚ ᱛᱟᱱᱫᱩᱨᱤ ᱨᱩᱴᱤ ᱛᱟᱲᱠᱟ ᱛᱟᱲᱠᱟ ᱢᱟᱴᱚᱨ ᱯᱚᱱᱤᱨ ᱟᱨ ᱢᱟᱥᱨᱩᱢ ᱩᱛᱩ ᱵᱮᱥᱤᱧ ᱡᱚᱢᱟ ᱥᱮᱧ ᱠᱩᱥᱤᱭᱟᱜᱼᱟ